ᱵᱟᱡᱟᱨ ᱨᱮ ᱡᱟᱦᱟᱸ ᱡᱚᱢᱟᱜ ᱧᱩᱢᱟᱜ ᱠᱚ ᱧᱟᱢᱚᱜ ᱠᱟᱱᱟ ᱚᱱᱟᱢᱟ ᱢᱟᱨᱮ ᱥᱩᱱᱩᱢ ᱠᱚᱛᱮ ᱠᱚ ᱵᱮᱱᱟᱣᱮᱫᱼᱟ ᱟᱨ ᱵᱟᱝᱢᱟ ᱟᱹᱰᱤ ᱨᱚᱠᱚᱢ ᱪᱮᱫ ᱠᱚᱪᱚ ᱠᱚ ᱢᱮᱥᱟᱭᱮᱫᱼᱟ ᱚᱱᱟ ᱟᱵᱚ ᱦᱚᱲᱢᱚ ᱵᱟᱭ ᱥᱟᱦᱟᱣ ᱫᱟᱲᱮᱭᱟᱜ ᱠᱟᱱᱟ ᱚᱱᱟᱛᱮ ᱦᱚᱲᱢᱚ ᱨᱮ ᱟᱹᱰᱤ ᱜᱟᱱ ᱨᱩᱣᱟᱹᱼᱦᱟᱹᱥᱩ ᱟᱡᱟᱨ ᱵᱤᱢᱟᱨ ᱩᱰᱩᱠᱚᱜ ᱠᱟᱱᱟ ᱟᱨ ᱚᱱᱟ ᱠᱷᱟᱹᱛᱤᱨ ᱜᱮ ᱱᱮᱛᱟᱨ ᱡᱟᱹᱥᱛᱤ ᱠᱟᱛᱮᱫ ᱦᱚᱲ ᱵᱚᱱ ᱨᱩᱣᱟᱹᱼᱦᱟᱹᱥᱩᱜ ᱠᱟᱱᱟ ᱟᱨ ᱱᱤᱛᱳᱜᱢᱟ ᱡᱚᱛᱚ ᱠᱚᱜᱮ ᱚᱱᱟ ᱜᱮ ᱧᱮᱞᱚᱜᱼᱟ ᱥᱤᱵᱤᱞᱼᱥᱤᱵᱤᱞ ᱪᱮᱨᱦᱟᱼᱪᱮᱨᱦᱟ ᱥᱚᱣᱟ ᱟᱹᱰᱤ ᱱᱟᱯᱟᱭ ᱚᱱᱟ ᱠᱷᱟᱹᱛᱤᱨ ᱜᱮ ᱚᱱᱟ ᱜᱮᱠᱚ ᱡᱚᱢᱮᱫᱼᱟ ᱟᱨ ᱚᱱᱟ ᱡᱚᱢ ᱫᱚ ᱚᱱᱠᱟ ᱫᱚ ᱵᱟᱝ ᱵᱩᱜᱤᱭᱟ ᱚᱱᱟ ᱫᱚ ᱠᱷᱟᱨᱟᱯ ᱡᱤᱱᱤᱥ ᱠᱟᱱᱟ ᱪᱮᱠᱟᱛᱮ ᱵᱟᱥᱠᱮᱭᱟᱜ ᱦᱚᱸ ᱠᱚ ᱮᱢᱚᱜ ᱠᱟᱱᱟ ᱵᱟᱥᱠᱮ ᱛᱟᱥᱠᱮᱭᱟᱜ ᱠᱚ ᱚᱱᱟ ᱠᱚᱢᱟ ᱠᱷᱟᱨᱟᱯ ᱜᱮᱭᱟ ᱟᱨ ᱟᱵᱚ ᱚᱲᱟᱜ ᱨᱮ ᱡᱟᱦᱟᱸ ᱵᱮᱱᱟᱜᱼᱟ ᱡᱟᱦᱟᱸ ᱜᱮ ᱱᱟᱦᱟᱜ ᱚᱱᱟ ᱫᱚ ᱱᱤᱡᱮᱛᱮᱢ ᱵᱮᱱᱟᱣ ᱞᱮᱠᱷᱟᱱ ᱪᱮᱨᱦᱟ ᱛᱟᱦᱮᱱᱟ ᱟᱵᱚᱣᱟᱜ ᱫᱚ ᱟᱵᱚ ᱠᱩᱥᱤ ᱛᱮᱵᱚ ᱵᱮᱱᱟᱣᱟ ᱟᱨ ᱚᱸᱰᱮᱢᱟ ᱱᱮᱛᱟᱨᱢᱟ ᱚᱱᱮ ᱪᱮᱫ ᱠᱮᱢᱤᱠᱮᱞ ᱠᱚ ᱥᱮ ᱪᱮᱫ ᱠᱚᱠᱚ ᱢᱮᱥᱟᱭᱮᱫᱼᱟ ᱚᱱᱟ ᱢᱟ ᱦᱚᱲᱢᱚ ᱨᱮ ᱟᱡᱟᱨ ᱜᱮ ᱰᱷᱮᱨᱟᱭ ᱟᱨ ᱢᱟ ᱚᱱᱟ ᱚᱱᱟᱢᱟ ᱱᱮᱛᱟᱨ ᱢᱟᱠᱚ ᱡᱚᱢᱮᱫ ᱜᱮᱭᱟ ᱚᱱᱟ ᱛᱮᱫᱚ ᱦᱚᱲᱢᱚ ᱨᱮᱭᱟᱜ ᱟᱡᱟᱨ ᱠᱚᱜᱮ ᱰᱷᱮᱨᱚᱜᱼᱟ